ᱦᱮᱸ ᱜᱚᱢᱠᱮ ᱱᱚᱜᱼᱚᱭ ᱢᱮᱱᱫᱟᱞᱤᱧ ᱡᱚᱦᱟᱨ ᱜᱮ ᱢᱮᱱᱫᱟᱞᱤᱧ ᱟᱯᱮ ᱯᱩᱨᱩᱞᱤᱭᱟᱹ ᱦᱚᱱᱚᱛ ᱨᱮ ᱪᱮᱫ ᱪᱮᱫ ᱟᱯᱮᱭᱟᱜ ᱠᱷᱮᱞ ᱠᱚ ᱢᱮᱱᱟᱜ ᱟᱠᱟᱫᱟ ᱦᱩᱸ ᱦᱩᱸ ᱦᱩᱸ ᱦᱩᱸ ᱦᱩᱸ ᱦᱩᱸ ᱦᱩᱸ ᱴᱷᱤᱠ ᱴᱷᱤᱠ ᱴᱷᱤᱠ ᱟᱪᱪᱷᱟ ᱱᱤᱛᱳᱜ ᱱᱤᱛᱳᱜ ᱟᱯᱮ ᱫᱚ ᱱᱤᱛᱳᱜ ᱫᱚ ᱚᱠᱟᱴᱟᱜ ᱵᱤᱥᱤᱨᱵᱷᱟᱜᱽ ᱢᱟᱱᱮ ᱡᱟᱹᱥᱛᱤ ᱤᱭᱟᱹᱯᱮ ᱠᱩᱥᱤᱭᱟᱜᱼᱟ ᱟᱨᱠᱤ ᱮᱱᱮᱡ ᱥᱮᱨᱮᱧ ᱟᱪᱪᱷᱟ ᱪᱷᱟ ᱪᱷᱟ ᱟᱪᱪᱷᱟ ᱪᱷᱟ ᱪᱷᱟ ᱟᱪᱪᱷᱟ ᱱᱚᱸᱰᱮ ᱯᱩᱨᱩᱞᱤᱭᱟᱹ ᱦᱚᱱᱚᱛ ᱠᱷᱚᱱᱟᱜ ᱫᱚ ᱡᱟᱦᱟᱸᱥᱮᱱ ᱵᱟᱭᱨᱮ ᱥᱮᱱ ᱠᱚ ᱪᱟᱞᱟᱣ ᱵᱟᱲᱟ ᱫᱟᱲᱮᱠᱟᱣᱫᱟ ᱥᱮ ᱵᱟᱠᱚ ᱪᱟᱞᱟᱣ ᱵᱟᱲᱟ ᱫᱟᱲᱮ ᱠᱟᱣᱫᱟ ᱦᱩᱸ ᱦᱩᱸ ᱦᱩᱸ ᱟᱪᱪᱷᱟ ᱪᱷᱟ ᱪᱷᱟ ᱦᱮᱸ ᱟᱪᱪᱷᱟ ᱪᱷᱟ ᱪᱷᱟ ᱴᱷᱤᱠ ᱴᱷᱤᱠ ᱛᱟᱦᱚᱞᱮ ᱟᱵᱮᱱ ᱫᱚᱵᱮᱱ ᱠᱷᱮᱞ ᱵᱟᱲᱟᱜ ᱟᱥᱮ ᱵᱟᱝ ᱛᱟᱦᱚᱞᱮ ᱦᱮᱸ ᱴᱤᱢ ᱠᱚᱫᱚ ᱢᱮᱱᱟᱜ ᱛᱟᱯᱮ ᱜᱮᱭᱟ ᱦᱩᱸ ᱴᱷᱤᱠ ᱴᱷᱤᱠ ᱴᱷᱤᱠ ᱜᱤᱫᱽᱨᱟᱹ ᱠᱚ ᱵᱷᱟᱹᱞᱤᱵᱮᱱ ᱵᱮᱱᱟᱣ ᱟᱠᱟᱫ ᱠᱚᱣᱟ ᱛᱚ ᱦᱮᱸ ᱦᱮᱸ ᱦᱮᱸ ᱦᱮᱸ ᱤᱱᱠᱟᱹ ᱫᱚ ᱛᱟᱦᱮᱱ ᱜᱮᱭᱟ ᱦᱟᱨ ᱟᱨ ᱡᱤᱛ ᱫᱚ ᱦᱩᱸ ᱛᱚ ᱞᱟᱹᱴᱩ ᱞᱟᱹᱴᱩ ᱠᱷᱮᱞ ᱠᱚᱵᱮᱱ ᱥᱟᱵ ᱵᱟᱲᱟ ᱟᱠᱚ ᱠᱟᱱᱟ ᱛᱚ ᱦᱮᱸ ᱦᱮᱸ ᱴᱷᱤᱠ ᱴᱷᱤᱠ ᱟᱪᱪᱷᱟ ᱜᱤᱫᱽᱨᱟᱹ ᱠᱚᱫᱚ ᱠᱟᱞᱮᱠᱥᱮᱱ ᱠᱟᱛᱮ ᱵᱮᱱ ᱟᱹᱜᱩ ᱠᱚᱣᱟ ᱥᱮ ᱱᱚᱣᱟ ᱟᱹᱛᱩ ᱥᱩᱨ ᱨᱮᱱᱟᱝ ᱟᱹᱛᱩ ᱴᱚᱞᱟ ᱠᱚᱨᱮᱱ ᱠᱟᱱ ᱜᱮᱭᱟᱠᱚ ᱟᱪᱪᱷᱟ ᱪᱷᱟ ᱦᱩᱸ ᱦᱩᱸ ᱦᱩᱸ ᱴᱷᱤᱠ ᱚ ᱦᱩᱸ ᱟᱪᱪᱷᱟ ᱴᱷᱤᱠ ᱚᱱᱠᱟᱱ ᱜᱤᱫᱽᱨᱟᱹ ᱜᱮᱢ ᱵᱟᱪᱷᱟᱣ ᱠᱮᱫ ᱠᱚᱜᱮᱭᱟ ᱟᱨ ᱪᱮᱫ ᱪᱚᱝ ᱦᱩᱸ ᱦᱩᱸ ᱴᱷᱤᱠ ᱱᱟᱯᱟᱭ ᱦᱩᱸ ᱛᱟᱦᱚᱞᱮ ᱜᱚᱢᱠᱮ ᱱᱤᱭᱟᱹ ᱱᱤᱝᱠᱟᱹᱱᱟᱜ ᱟᱹᱰᱤ ᱫᱟᱢᱟᱱ ᱫᱟᱢᱟᱱ ᱠᱟᱛᱷᱟᱵᱮᱱ ᱞᱟᱹᱭ ᱠᱮᱫᱟ ᱟᱹᱞᱤᱧ ᱦᱚᱸᱵᱮᱱ ᱨᱟᱹᱥᱠᱟᱹ ᱦᱚᱪᱚ ᱠᱮᱫ ᱞᱤᱧᱟᱹ ᱦᱮᱸ ᱟᱹᱞᱤᱧ ᱦᱚᱸ ᱵᱟᱝᱫᱚ ᱢᱤᱫ ᱫᱷᱟᱣᱜᱟᱱ ᱟᱹᱞᱤᱧ ᱞᱤᱧ ᱤᱫᱤ ᱵᱮᱱ ᱟᱪᱪᱷᱟ ᱨᱮᱵᱮᱱ ᱜᱮᱭᱟ ᱠᱚᱛᱚ